ᱚᱢᱚᱞᱫᱟ ᱠᱟᱹᱴᱤᱡ ᱜᱟᱞᱢᱟᱨᱟᱣ ᱤᱧ ᱞᱟᱹᱭ ᱠᱟᱫᱟ ᱛᱷᱚᱲᱟ ᱟᱞᱮ ᱵᱟᱹᱭᱥᱟᱹᱠᱷ ᱢᱟᱥ ᱯᱟᱸᱪ ᱛᱟᱹᱨᱤᱠᱷ ᱨᱮ ᱟᱞᱮ ᱚᱲᱟᱜ ᱨᱮ ᱵᱟᱯᱞᱟ ᱢᱮᱱᱟᱜᱼᱟ ᱛᱚ ᱟᱢ ᱛᱷᱚᱲᱟ ᱠᱟᱹᱴᱤᱡ ᱴᱤᱯᱤᱱ ᱮᱢ ᱫᱟᱲᱮᱭᱟᱜᱼᱟ ᱦᱮᱸ ᱮᱢ ᱫᱟᱲᱮᱭᱟᱜᱼᱟ ᱛᱚ ᱴᱷᱤᱠ ᱜᱮᱭᱟ ᱤᱧ ᱯᱷᱳᱱ ᱟᱢᱟ ᱦᱟᱸᱜ ᱡᱮ ᱵᱟᱹᱭᱥᱟᱹᱠᱷ ᱢᱟᱥ ᱯᱟᱸᱪ ᱛᱟᱹᱨᱤᱠᱷ ᱨᱮ ᱟᱢ ᱚᱱᱟ ᱴᱤᱯᱷᱤᱱ ᱡᱮᱢᱚᱱ ᱠᱷᱚᱵᱤᱧ ᱟᱸᱡᱚᱢ ᱵᱟᱲᱟᱭᱮᱫᱟ ᱡᱮᱢᱚᱱ ᱦᱚᱭ ᱫᱟᱜ ᱢᱮᱱᱟᱜᱼᱟ ᱦᱚᱭ ᱫᱟᱜ ᱚᱠᱛᱚ ᱨᱮ ᱡᱩᱫᱤ ᱫᱚᱨᱠᱟᱨ ᱯᱟᱲᱟᱜ ᱠᱷᱟᱡ ᱛᱚ ᱟᱢ ᱴᱷᱮᱡ ᱤᱧ ᱠᱩᱞ ᱠᱟᱠᱚᱣᱟ ᱦᱚᱲ ᱫᱟᱨᱟᱭᱛᱮ ᱚᱱᱟ ᱴᱤᱯᱷᱤᱱ ᱮᱢ ᱠᱩᱞ ᱜᱚᱜ ᱠᱟᱜᱼᱟ ᱴᱷᱤᱠ ᱜᱮᱭᱟ